ᱟᱞᱮᱭᱟᱜ ᱤᱥᱤᱱ ᱚᱲᱟᱜ ᱨᱮᱱ ᱵᱤᱡᱽᱞᱤ ᱡᱚᱱᱛᱚᱨᱚ ᱯᱟᱹᱛᱤ ᱵᱚᱞᱛᱮ ᱤᱱᱰᱟᱠᱥᱮᱱ ᱡᱟᱦᱟᱸ ᱫᱚ ᱥᱮᱸᱜᱮᱞ ᱪᱩᱞᱦᱟᱹ ᱵᱚᱫᱚᱞ ᱛᱮ ᱵᱮᱵᱚᱦᱟᱨᱚᱜ ᱠᱟᱱᱟ ᱢᱤᱠᱥᱪᱟᱨ ᱜᱨᱟᱭᱮᱱᱰᱟᱨ ᱡᱟᱦᱟᱸ ᱫᱚ ᱜᱩᱲᱜᱩ ᱫᱷᱤᱨᱤ ᱵᱚᱫᱚᱞᱛᱮ ᱵᱮᱵᱚᱦᱟᱨᱚᱜ ᱠᱟᱱᱟ ᱱᱤᱭᱟᱹ ᱢᱤᱥᱠᱪᱟᱨ ᱜᱨᱟᱭᱮᱱᱰ ᱨᱮ ᱡᱮᱢᱚᱱ ᱢᱚᱥᱞᱟ ᱠᱚ ᱨᱤᱫ ᱜᱟᱱᱚᱜᱼᱟ ᱚᱱᱟ ᱥᱟᱶᱛᱮ ᱱᱟᱱᱟ ᱦᱩᱱᱟᱹᱨ ᱫᱟᱨᱮ ᱨᱮᱱᱟᱜ ᱡᱚᱼᱵᱟᱦᱟ ᱦᱚᱸ ᱨᱤᱫᱽ ᱜᱟᱱᱚᱜᱼᱟ ᱥᱮ ᱚᱱᱟ ᱨᱮᱱᱟᱜ ᱨᱟᱥᱟ ᱩᱰᱩᱠ ᱜᱟᱱᱚᱜᱼᱟ ᱚᱱᱟ ᱥᱟᱶᱛᱮ ᱵᱤᱡᱽᱞᱤ ᱡᱚᱱᱛᱨᱚᱯᱟᱹᱛᱤ ᱵᱚᱞᱛᱮ ᱪᱟ ᱢᱮᱠᱤᱝ ᱠᱮᱴᱞᱤ ᱵᱚᱞᱮ ᱢᱤᱫ ᱨᱚᱠᱚᱢ ᱠᱮᱴᱞᱤ ᱦᱮᱱᱟᱜᱼᱟ ᱡᱟᱦᱟᱸ ᱫᱚ ᱵᱤᱡᱽᱞᱤ ᱛᱮ ᱪᱟᱞᱟᱜᱼᱟ ᱥᱮᱸᱜᱮᱞ ᱪᱩᱞᱦᱟᱹ ᱪᱷᱟᱲᱟ ᱜᱮ ᱚᱱᱟ ᱥᱟᱶᱛᱮ ᱨᱩᱴᱤ ᱢᱮᱠᱟᱨ ᱵᱚᱞᱮ ᱢᱤᱫᱴᱟᱱ ᱡᱚᱱᱛᱚᱨ ᱦᱮᱱᱟᱜᱼᱟ ᱡᱟᱦᱟᱸ ᱨᱮᱫᱚ ᱵᱤᱡᱽᱞᱤ ᱛᱮᱜᱮ ᱨᱩᱴᱤ ᱵᱮᱱᱟᱣ ᱠᱟᱛᱮᱫ ᱚᱸᱰᱮᱜᱮ ᱤᱥᱤᱱᱚᱜ ᱛᱮ ᱩᱰᱩᱜᱚᱜᱼᱟ ᱚᱱᱟ ᱥᱟᱶᱛᱮ ᱟᱨᱦᱚᱸ ᱢᱟᱞᱴᱤᱠᱟᱴᱟᱨ ᱢᱮᱥᱤᱱ ᱦᱮᱱᱟᱜᱼᱟ ᱡᱟᱦᱟᱸ ᱫᱚ ᱵᱤᱡᱽᱞᱤ ᱛᱮ ᱪᱟᱞᱟᱜᱼᱟ ᱚᱱᱟ ᱫᱚ ᱱᱟᱱᱟ ᱦᱩᱱᱟᱹᱨ ᱚᱱᱮ ᱥᱚᱵᱡᱤ ᱠᱚ ᱛᱟᱦᱮᱱ ᱠᱟᱱ ᱫᱚ ᱚᱱᱟ ᱟᱡ ᱛᱮᱜᱮ ᱥᱟᱭᱤᱡ ᱠᱟᱛᱮᱫ ᱜᱮᱫᱚᱜᱼᱟ ᱱᱤᱝᱠᱟᱹ ᱜᱮ ᱯᱟᱹᱦᱤᱞ ᱡᱟᱦᱟᱸ ᱪᱩᱞᱦᱟᱹ ᱵᱮᱵᱚᱦᱟᱨᱮᱜ ᱠᱟᱱ ᱛᱟᱦᱮᱸᱫᱼᱟ ᱚᱱᱟ ᱵᱚᱫᱚᱞ ᱛᱮ ᱤᱱᱰᱟᱠᱥᱮᱱ ᱜᱩᱲᱜᱩ ᱫᱷᱤᱨᱤ ᱵᱚᱫᱚᱞ ᱛᱮ ᱢᱤᱠᱥᱪᱟᱨ ᱜᱨᱟᱭᱮᱱᱰᱟᱨ ᱪᱟ ᱥᱚᱥᱯᱮᱱ ᱥᱮ ᱪᱟ ᱵᱮᱱᱟᱣ ᱢᱮᱥᱤᱱ ᱟᱨ ᱵᱮᱞᱱᱟ ᱪᱟᱹᱠᱤ ᱛᱮ ᱨᱩᱴᱤ ᱵᱮᱱᱟᱣ ᱵᱚᱫᱚᱞ ᱛᱮ ᱨᱩᱴᱤ ᱵᱮᱱᱟᱣ ᱢᱮᱥᱤᱱ ᱥᱮ ᱟᱨᱦᱚᱸ ᱮᱴᱟᱜ ᱮᱴᱟᱜ ᱢᱮᱥᱤᱱ ᱦᱚᱸ ᱱᱮᱛᱟᱨ ᱫᱚ ᱧᱟᱢᱚᱜ ᱠᱟᱱᱟ